ᱟᱪᱷᱟ ᱟᱢ ᱪᱮᱫ ᱮᱢ ᱠᱩᱥᱤᱭᱟᱜᱼᱟ ᱟᱨ ᱪᱮᱫᱟᱜ ᱮᱢ ᱠᱩᱥᱤᱭᱟᱜᱼᱟ ᱚᱱᱟ ᱵᱟᱠᱷᱨᱟ ᱛᱮ ᱠᱟᱹᱴᱤᱡ ᱞᱟᱹᱭ ᱢᱮ ᱤᱧ ᱫᱚ ᱵᱟᱯᱞᱟ ᱚᱲᱟᱜ ᱨᱮ ᱫᱚᱝ ᱥᱚᱜᱚᱭ ᱟᱹᱰᱤᱧ ᱠᱩᱥᱤᱭᱟᱜᱼᱟ ᱠᱟᱨᱚᱱ ᱵᱟᱯᱞᱟ ᱚᱲᱟᱜ ᱪᱟᱞᱟᱣ ᱞᱮᱱᱠᱷᱟᱡ ᱟᱭᱢᱟ ᱰᱷᱮᱨ ᱠᱩᱲᱤ ᱠᱚᱠᱚ ᱧᱮᱞ ᱧᱟᱢᱚᱜᱼᱟ ᱛᱷᱚᱲᱟ ᱨᱟᱹᱥᱠᱟᱹ ᱵᱩᱡᱷᱟᱹᱜᱼᱟ ᱰᱤᱡᱮ ᱛᱟᱞᱟᱨᱮᱢ ᱫᱚᱱᱟ ᱥᱮᱢ ᱥᱚᱜᱚᱭᱟ ᱥᱚᱜᱚᱭ ᱟᱠᱷᱲᱟ ᱨᱮᱢ ᱠᱷᱮᱧᱪᱟᱨ ᱵᱟᱲᱟᱭᱟ ᱥᱮ ᱵᱤᱵᱷᱤᱱᱱᱚ ᱚᱱᱠᱟ ᱟᱭᱴᱮᱢ ᱛᱟᱦᱮᱱ ᱠᱟᱱᱟ ᱡᱤᱞ ᱦᱟ ᱠᱩ ᱚᱱᱟ ᱠᱚ ᱡᱚᱢ ᱠᱟᱛᱮ ᱜᱮ ᱨᱟᱹᱥᱠᱟᱹᱢ ᱵᱩᱡᱷᱟᱹᱣᱟ ᱚᱱᱟᱛᱮ ᱤᱧ ᱫᱚ ᱟ ᱰᱤ ᱡᱟᱹᱥᱛᱤ ᱵᱟᱯᱞᱟ ᱚᱲᱟᱜ ᱜᱤᱧ ᱠᱩᱥᱤᱭᱟᱜᱼᱟ